ᱡᱮᱞᱮ ᱠᱚ ᱢᱩᱫᱽᱨᱮ ᱢᱤᱫᱴᱮᱱ ᱴᱟᱭᱴᱮᱞ ᱫᱚ ᱦᱩᱭᱩᱜ ᱠᱟᱱᱟ ᱢᱟ ᱡᱷᱤ ᱢᱟ ᱡᱷᱤ ᱠᱚ ᱥᱟᱞᱟᱜ ᱟᱞᱮ ᱫᱚ ᱱᱟᱯᱟᱭ ᱜᱮ ᱥᱟᱹᱜᱟᱹᱭ ᱞᱮ ᱫᱚᱦᱚ ᱟᱠᱟᱫᱟ ᱪᱮᱫᱟᱜ ᱥᱮ ᱩᱱᱠᱩᱣᱟᱜ ᱫᱩᱠᱵᱤᱯᱚᱫ ᱨᱮ ᱟᱞᱮ ᱦᱚᱸ ᱞᱮ ᱪᱟᱞᱟᱜ ᱠᱟᱱᱟ ᱟᱠᱚ ᱦᱚᱸ ᱠᱚ ᱦᱤᱡᱩᱜ ᱠᱟᱱᱟ ᱟᱨ ᱡᱮᱞᱮ ᱠᱚᱣᱟᱜ ᱯᱚᱨᱚᱵᱽ ᱫᱚ ᱦᱩᱭᱩᱜ ᱠᱟᱱᱟ ᱠᱷᱟᱢᱟᱨ ᱯᱩᱡᱟᱹ ᱟᱨ ᱢᱚᱱᱥᱟ ᱯᱩᱡᱟᱹ ᱠᱟ ᱞᱤ ᱯᱩᱡᱟᱹ ᱮᱢᱟᱱ ᱛᱮᱫ ᱠᱚ